ᱟᱞᱮᱫᱚ ᱯᱨᱚᱛᱷᱚᱢ ᱨᱮ ᱢᱟᱱᱮ ᱡᱚᱸᱰᱨᱟ ᱞᱮ ᱨᱚᱦᱚᱭᱟ ᱤᱱᱟᱹ ᱞᱟᱦᱟ ᱨᱮᱫᱚ ᱢᱟᱱᱮ ᱡᱳᱭᱵᱳ ᱥᱟᱦᱟᱨ ᱞᱮ ᱮᱨᱟ ᱛᱟᱨᱯᱚᱨᱮ ᱡᱚᱸᱰᱨᱟ ᱨᱚᱦᱚᱭᱟ ᱡᱚᱸᱰᱨᱟ ᱨᱚᱦᱚᱭ ᱠᱟᱛᱮᱫ ᱥᱟᱦᱟᱨ ᱞᱮ ᱪᱩᱨᱩᱪᱟ ᱚᱱᱟ ᱰᱤᱭᱮᱯᱤ ᱯᱚᱴᱟᱥ ᱦᱟᱨᱟ ᱥᱚᱨᱱᱟ ᱤᱭᱩᱨᱤᱭᱟ ᱚᱱᱟ ᱠᱚ ᱥᱟᱦᱟᱨ ᱢᱮᱥᱟᱞ ᱠᱟᱛᱮᱫ ᱞᱮ ᱞᱟᱜᱟᱣᱟ ᱵᱩᱴᱟᱹᱼᱵᱩᱴᱟᱹ ᱞᱮ ᱪᱩᱨᱩᱡᱟᱜᱼᱟ ᱟᱨ ᱵᱩᱴᱟᱹᱼᱵᱩᱴᱟᱹ ᱢᱟᱱᱮ ᱦᱟᱨᱟ ᱧᱚᱜᱚᱜᱼᱟ ᱦᱟᱨᱟ ᱧᱚᱜ ᱠᱟᱛᱮᱫ ᱵᱩᱴᱟᱹᱼᱵᱩᱴᱟᱹ ᱞᱮ ᱪᱩᱨᱩᱡᱟᱜᱼᱟ ᱪᱩᱨᱩᱡᱽ ᱠᱟᱛᱮᱫ ᱵᱟᱨ ᱫᱷᱟᱣ ᱜᱟᱱ ᱞᱮ ᱪᱩᱨᱩᱡᱟᱜᱼᱟ ᱟᱨ